ᱥᱟᱱᱛᱟᱲ ᱥᱚᱢᱟᱡᱽ ᱫᱚ ᱱᱤᱛᱚᱜ ᱫᱚ ᱟᱭᱢᱟᱜᱮ ᱞᱟᱦᱟ ᱪᱟᱞᱟᱜ ᱠᱟᱱ ᱛᱟᱵᱚᱱᱟ ᱥᱮᱫᱟᱭ ᱟᱹᱰᱤ ᱟᱹᱰᱤ ᱦᱚᱲ ᱫᱚ ᱵᱟᱠᱚ ᱯᱟᱲᱦᱟᱣ ᱦᱚᱪᱚᱭᱮᱜ ᱵᱚᱱ ᱛᱟᱦᱮᱱᱟ ᱜᱤᱫᱽᱨᱟᱹ ᱠᱚᱦᱚᱸ ᱟᱨ ᱱᱮᱛᱟᱨ ᱫᱚ ᱡᱟᱜᱮ ᱠᱟᱹᱢᱤ ᱠᱟᱛᱮ ᱟᱪᱪᱷᱟ ᱴᱟᱠᱟ ᱫᱚᱦᱚ ᱨᱳᱡᱽᱜᱟᱨ ᱠᱟᱛᱮ ᱠᱟᱹᱴᱤᱡ ᱠᱷᱚᱡ ᱜᱮ ᱜᱤᱫᱽᱨᱟᱹ ᱠᱚ ᱚᱞᱚᱜ ᱯᱟᱲᱦᱟᱣ ᱦᱚᱪᱚᱭᱮᱜ ᱠᱚᱣᱟ ᱥᱮ ᱟᱰᱮ ᱯᱟᱥᱮ ᱦᱚᱸ ᱚᱞᱪᱤᱠᱤ ᱵᱟ ᱥᱟᱱᱛᱟᱲᱤ ᱥᱠᱩᱞ ᱦᱩᱭ ᱠᱟᱱᱟ ᱟᱨᱠᱚ ᱱᱚᱜᱼᱚᱸᱭ ᱠᱚ ᱯᱟᱲᱦᱟᱣ ᱥᱮᱬᱟᱭᱮᱫᱟ ᱜᱤᱫᱽᱨᱟᱹ ᱠᱚᱦᱚᱸ ᱚᱠᱚᱭᱫᱚ ᱢᱟᱥᱴᱟᱨᱤ ᱚᱠᱚᱭ ᱫᱚ ᱯᱩᱞᱤᱥ ᱨᱮ ᱟᱨ ᱚᱱᱠᱟᱜᱮ ᱟᱵᱚ ᱦᱚᱲ ᱦᱚᱸ ᱱᱤᱛᱚᱜ ᱫᱚ ᱡᱚᱛᱚ ᱦᱚᱲ ᱜᱮᱠᱚ ᱩᱱᱱᱚᱛᱤ ᱤᱭᱟᱹᱛᱮ ᱪᱟᱹᱠᱨᱤ ᱵᱟᱹᱠᱨᱤ ᱠᱟᱛᱮ ᱩᱱᱱᱚᱛᱤ ᱡᱟᱛᱮ ᱦᱩᱭᱩᱜᱚᱜ ᱠᱟᱱᱟ ᱟᱢᱟᱜ ᱦᱚᱸ ᱥᱟᱶᱛᱟᱞᱤ ᱚᱞᱪᱤᱠᱤ ᱢᱮᱥᱟ ᱱᱚᱣᱟ ᱠᱚ ᱥᱮᱬᱟ ᱤᱫᱤᱭᱮᱫᱟ ᱟᱨ ᱜᱤᱫᱽᱨᱟᱹ ᱠᱚᱦᱚᱸ ᱚᱞᱪᱤᱠᱤ ᱥᱟᱱᱛᱟᱲᱤ ᱵᱷᱟᱥᱟ ᱛᱮᱦᱚᱸ ᱟᱵᱚ ᱵᱚᱱ ᱯᱟᱲᱦᱟᱣ ᱦᱚᱪᱚᱭᱮᱜ ᱠᱚᱣᱟ ᱟᱨ ᱱᱚᱝᱠᱟ ᱜᱮᱠᱚ ᱯᱟᱲᱦᱟᱣ ᱞᱮᱱᱠᱷᱟᱡ ᱱᱚᱣᱟ ᱡᱟᱛᱮ ᱚᱞᱪᱤᱠᱤ ᱥᱟᱱᱛᱟᱲᱤ ᱤᱭᱟᱹ ᱱᱚᱣᱟ ᱥᱚᱢᱟᱡᱽ ᱨᱮᱵᱚᱱ ᱥᱟᱡᱟᱣ ᱵᱮᱱᱟᱣ ᱫᱟᱲᱮᱭᱟᱜ ᱠᱷᱟᱡ ᱫᱚ ᱟᱨᱚ ᱟᱹᱰᱤᱜᱮ ᱱᱟᱯᱟᱭ ᱦᱩᱭᱩᱜ ᱛᱟᱵᱚᱱᱟ ᱟᱵᱚᱣᱟᱜ ᱜᱮ